ᱦᱮᱞᱳ ᱦᱮᱸ ᱡᱚᱦᱟᱨ ᱡᱚᱦᱟᱨ ᱚᱠᱚᱭ ᱵᱤᱱ ᱢᱮᱱᱮᱜᱼᱟ ᱦᱮᱸ ᱞᱚᱪᱷᱢᱤ ᱥᱴᱳᱨ ᱠᱟᱱᱟ ᱦᱮᱸ ᱢᱮᱱ ᱵᱤᱱ ᱪᱮᱫ ᱞᱟᱹᱠᱛᱤ ᱦᱮᱸ ᱚᱸᱻ ᱟᱫᱚ ᱪᱮᱫ ᱞᱮᱠᱟᱱ ᱥᱟᱢᱟᱱ ᱵᱮᱱ ᱦᱟᱛᱟᱣᱟ ᱦᱮᱸ ᱚᱱᱠᱟ ᱢᱟ ᱥᱴᱳᱨ ᱨᱮᱢᱟ ᱡᱮᱛᱮ ᱜᱮ ᱢᱟᱱᱮ ᱟᱵᱚ ᱯᱷᱮᱥᱮᱱ ᱜᱮ ᱱᱟᱦᱟᱸᱜ ᱤᱭᱟᱹ ᱦᱟᱸᱜ ᱥᱟᱢᱟᱱ ᱛᱟᱦᱮᱱᱟ ᱦᱚᱨᱚᱜ ᱡᱤᱱᱤᱥ ᱜᱮ ᱡᱮᱭᱥᱮ ᱠᱤ ᱯᱟᱜᱽᱨᱟ ᱯᱷᱩᱞᱤ ᱮᱢᱟᱱ ᱛᱮᱱ ᱦᱮᱱ ᱛᱮᱱ ᱦᱮᱸ ᱥᱮ ᱟᱫᱚ ᱪᱮᱫ ᱵᱤᱱ ᱫᱚᱨᱠᱟᱨᱚᱜ ᱠᱟᱱᱟ ᱟᱪᱪᱷᱟ ᱦᱮᱸ ᱦᱳᱭ ᱡᱮᱛᱮ ᱞᱮᱠᱟᱱ ᱵᱷᱮᱨᱟᱭᱴᱤ ᱵᱮᱱ ᱧᱟᱢᱟ ᱮᱠ ᱥᱮ ᱮᱠ ᱦᱳᱭ ᱡᱮᱛᱮ ᱞᱮᱠᱟᱱᱟᱜ ᱡᱟᱦᱟᱸ ᱞᱮᱠᱟᱱᱟᱜ ᱵᱮᱱ ᱠᱷᱚᱡᱚᱜᱼᱟ ᱚᱱᱠᱟ ᱞᱮᱠᱤᱱ ᱚᱱᱟ ᱞᱟᱹᱜᱤᱫ ᱛᱮ ᱟᱹᱵᱤᱱ ᱦᱮᱡ ᱦᱩᱭ ᱟᱹᱵᱤᱱᱟ ᱦᱮᱸ ᱦᱮᱡ ᱠᱟᱛᱮ ᱱᱤᱛᱚᱜ ᱫᱚ ᱯᱷᱳᱱ ᱛᱮᱫᱚ ᱞᱟᱹᱭ ᱞᱮᱠᱷᱟᱱ ᱢᱟ ᱟᱹᱵᱤᱱ ᱢᱟ ᱵᱟᱹᱵᱤᱱ ᱴᱷᱤᱠᱟᱹ ᱫᱟᱲᱮᱭᱟᱜᱼᱟ ᱥᱮ ᱮᱱᱠᱷᱟᱱ ᱟᱹᱵᱤᱱ ᱱᱚᱣᱟ ᱦᱮᱡ ᱦᱩᱭᱩᱜ ᱟᱥᱮ ᱱᱚᱰᱮ ᱟᱹᱵᱤᱱᱟᱜ ᱯᱷᱮᱱᱥᱤ ᱥᱴᱳᱨ ᱱᱚᱰᱮ ᱦᱮᱡ ᱦᱩᱭ ᱟᱵᱮᱱᱟ ᱩᱥᱠᱮ ᱵᱟᱫ ᱡᱮᱛᱮ ᱡᱮᱛᱮ ᱞᱮᱠᱟᱱᱟᱜ ᱟᱭᱴᱮᱢ ᱧᱮᱞ ᱠᱟᱛᱮ ᱪᱟᱞᱟᱜ ᱟᱹᱵᱤᱱ ᱮᱱᱠᱷᱟᱱ ᱠᱟᱹᱴᱤᱡ ᱴᱷᱤᱠᱟᱹᱭ ᱟᱹᱵᱤᱱ ᱠᱤ ᱵᱟᱝᱼᱟ ᱡᱮ ᱱᱚᱝᱠᱟ ᱱᱚᱝᱠᱟ ᱥᱟᱢᱟᱱ ᱢᱮᱱᱟᱜᱼᱟ ᱢᱮᱱᱛᱮ ᱚᱸᱻ ᱱᱚ ᱥᱮ ᱱᱚ ᱦᱮᱸ ᱟᱹᱭᱩᱵ ᱦᱚᱸ ᱚᱲᱟᱜ ᱨᱮᱜᱮ ᱠᱷᱩᱞᱟᱹᱣ ᱟᱠᱟᱱ ᱫᱚᱦᱟᱸᱜ ᱨᱳᱰ ᱠᱤᱱᱟᱨᱮ ᱨᱮᱜᱮ ᱢᱮᱱᱟᱜᱼᱟ ᱮᱱᱠᱷᱟᱱ ᱫᱚ ᱠᱳᱭ ᱫᱤᱠᱠᱚᱛ ᱵᱟᱹᱱᱩᱜᱼᱟ ᱥᱮ ᱟᱨ ᱟᱢᱛᱮ ᱟᱲᱟᱜ ᱨᱮ ᱱᱚ ᱵᱟᱡᱮ ᱫᱷᱟᱹᱵᱤᱡ ᱠᱷᱩᱞᱟᱹᱣ ᱠᱟᱜᱼᱟ ᱟᱨ ᱤᱭᱟᱹ ᱚᱲᱟᱜ ᱨᱮᱜᱮ ᱦᱮᱱᱟᱜ ᱫᱚ ᱮᱱᱠᱷᱟᱱ ᱵᱚᱛᱚᱨ ᱠᱚᱫᱚ ᱵᱟᱝᱼᱟ ᱦᱮᱸᱥᱮ ᱱᱚ ᱵᱟᱡᱮ ᱫᱷᱟᱹᱵᱤᱡ ᱟᱨᱟᱢ ᱛᱮᱞᱮ ᱠᱷᱩᱞᱟᱹᱣᱟ ᱟᱨ ᱞᱮ ᱵᱚᱱᱫᱽ ᱠᱟᱜᱼᱟ ᱯᱨᱚᱛᱷᱚᱢ ᱫᱚ ᱟᱹᱵᱤᱱ ᱫᱚ ᱥᱟᱢᱟᱱ ᱦᱟᱛᱟᱣ ᱦᱩᱭ ᱟᱵᱤᱱᱟ ᱟᱫᱚ ᱛᱤᱱᱟᱹᱜ ᱨᱮᱱᱟᱜ ᱵᱟᱡᱮᱴ ᱵᱤᱱ ᱞᱟᱜᱟ ᱟᱨ ᱵᱟᱡᱮᱴ ᱛᱤᱱᱟᱹᱜ ᱨᱮᱱᱟᱜ ᱵᱤᱱ ᱞᱟᱜᱟᱣ ᱮᱜᱼᱟ ᱥᱴᱟᱴᱤᱝ ᱫᱚ ᱠᱚᱢ ᱠᱚᱢ ᱨᱮᱱᱟᱜ ᱵᱤᱱ ᱦᱟᱸᱜ ᱥᱟᱢᱟᱱ ᱦᱟᱛᱟᱣ ᱦᱩᱭ ᱟᱹᱵᱤᱱᱟ ᱛᱚᱵᱮ ᱜᱮᱥᱮ ᱱᱟ ᱴᱷᱤᱠᱟᱹᱭᱟ ᱢᱤᱫᱴᱤᱡ ᱥᱟᱢᱟᱱ ᱨᱮ ᱛᱤᱱᱟᱹᱜ ᱵᱮᱱᱤᱯᱷᱤᱴ ᱧᱟᱢᱚᱜ ᱠᱟᱱᱟ ᱦᱮᱸ ᱥᱮ ᱦᱚᱸ ᱢᱮᱱᱠᱷᱟᱱ ᱟᱫᱚ ᱟᱭᱴᱮᱢ ᱢᱟᱱᱮ ᱚᱱᱠᱟ ᱫᱚ ᱴᱟᱴᱟ ᱵᱟᱡᱟᱨ ᱥᱮᱜ ᱦᱚᱸ ᱴᱷᱤᱠ ᱜᱮᱭᱟ ᱴᱷᱤᱠ ᱫᱚ ᱞᱮᱠᱤᱱ ᱚᱱᱛᱮ ᱫᱚ ᱠᱟᱹᱴᱤᱡ ᱠᱚᱥᱴᱞᱤ ᱜᱮᱭᱟ ᱢᱟᱱᱮ ᱫᱟᱢ ᱫᱷᱟᱨᱟ ᱦᱟᱸᱜ ᱛᱟᱦᱮᱱᱟᱥᱮ ᱠᱟᱨᱚᱱ ᱚᱱᱟ ᱞᱟᱹᱜᱤᱫ ᱟᱹᱞᱤᱧ ᱫᱚ ᱵᱤᱡᱽᱱᱮᱥ ᱞᱟᱹᱜᱤᱫ ᱛᱮᱫᱚ ᱠᱳᱞᱠᱟᱛᱟ ᱜᱮ ᱴᱷᱤᱠᱼᱟ ᱥᱟᱢᱟᱱ ᱱᱮᱛᱟᱨ ᱫᱚ ᱠᱳᱞᱠᱟᱛᱟ ᱨᱮᱫᱚ ᱡᱤᱞᱳ ᱦᱤᱥᱟᱹᱵ ᱧᱟᱢᱚᱜᱼᱟ ᱡᱚᱛᱚ ᱥᱟᱢᱟᱱ ᱛᱚ ᱠᱤᱞᱳ ᱦᱤᱥᱟᱹᱵ ᱜᱮ ᱟᱹᱜᱩ ᱦᱩᱭᱩᱜ ᱠᱟᱱᱟ ᱮᱱᱠᱷᱟᱱ ᱚᱱᱟᱨᱮ ᱢᱟᱱᱮ ᱮᱠᱴᱩ ᱥᱟᱢᱟᱱ ᱨᱮᱭᱟᱜ ᱟᱹᱰᱤ ᱯᱷᱟᱭᱫᱟ ᱩᱰᱩᱠᱚᱜᱼᱟ ᱟᱫᱚ ᱮᱱᱠᱷᱟᱱ ᱦᱤᱡᱩᱜ ᱠᱷᱟᱱ ᱵᱤᱱ ᱛᱤᱥ ᱵᱤᱱ ᱦᱤᱡᱩᱜᱼᱟ ᱢᱟᱥᱮ ᱞᱟᱹᱭ ᱵᱤᱱ ᱟᱪᱪᱷᱟ ᱛᱤᱥ ᱠᱚᱛᱮ ᱵᱮᱱ ᱯᱷᱳᱱᱼᱟ ᱛᱤᱥ ᱠᱚᱛᱮ ᱵᱮᱱ ᱯᱷᱳᱱᱼᱟ ᱛᱤᱸᱥ ᱠᱚᱛᱮ ᱵᱮᱱ ᱯᱷᱳᱱᱼᱟ ᱦᱳᱭ ᱡᱩᱫᱤ ᱱᱚᱰᱮ ᱠᱷᱚᱱ ᱜᱮ ᱡᱩᱫᱤ ᱥᱟᱢᱟᱱ ᱵᱮᱱ ᱦᱟᱛᱟᱣ ᱵᱩᱡᱷᱟᱹᱣ ᱮᱱᱠᱷᱟᱱ ᱟᱹᱞᱤᱧ ᱫᱚ ᱰᱤᱥᱠᱟᱣᱩᱱᱴ ᱞᱤᱧ ᱮᱢᱚᱜᱼᱟ ᱦᱳᱭ ᱥᱮ ᱮᱱᱠᱷᱟᱱ ᱰᱤᱥᱠᱟᱣᱩᱱᱴ ᱢᱤᱫ ᱫᱷᱟᱣ ᱞᱤᱧ ᱮᱢᱟᱵᱤᱱᱟ ᱦᱮᱸ ᱥᱮ ᱴᱷᱤᱠ ᱜᱮᱭᱟ ᱛᱚᱵᱮ ᱛᱚᱵᱮ ᱦᱤᱡᱩᱜ ᱦᱮᱸ ᱫᱚᱥᱴᱟ ᱯᱚᱨᱮ ᱴᱷᱤᱠ ᱴᱷᱤᱠ ᱜᱮᱭᱟᱢᱟ